ᱥᱟᱜᱟᱲᱚᱢ ᱵᱟᱵᱚᱫ ᱫᱚ ᱱᱚᱝᱠᱟᱱ ᱠᱟᱱᱟ ᱡᱮᱞᱮᱠᱟ ᱫᱚ ᱜᱟᱹᱰᱤ ᱜᱷᱳᱲᱟ ᱮᱢᱟᱱ ᱡᱩᱫᱤ ᱦᱩᱭᱩᱜ ᱠᱷᱟᱱ ᱟᱨ ᱵᱟᱝᱠᱷᱟᱱ ᱦᱚᱨ ᱠᱚ ᱵᱮᱥ ᱵᱟᱝ ᱛᱟᱦᱮᱱ ᱠᱷᱟᱱ ᱫᱚ ᱟᱹᱰᱤ ᱚᱥᱩᱵᱤᱫᱷᱟ ᱦᱩᱭᱩᱜᱼᱟ ᱟᱨ ᱵᱟᱝᱠᱷᱟᱱ ᱜᱟᱹᱰᱤ ᱠᱚ ᱡᱩᱫᱤ ᱠᱷᱟᱨᱟᱯ ᱮᱢᱟᱱ ᱞᱮᱱᱠᱷᱟᱱ ᱫᱚ ᱟᱹᱰᱤ ᱨᱚᱠᱚᱢ ᱦᱩᱭ ᱫᱟᱲᱮᱭᱟᱜᱼᱟ ᱟᱨ ᱱᱚᱣᱟ ᱤᱭᱟᱹ ᱨᱮᱫᱚ ᱥᱟᱺᱜᱤᱧ ᱨᱮ ᱠᱷᱟᱨᱟᱯ ᱞᱮᱱᱠᱷᱟᱱ ᱨᱮ ᱤᱫᱤᱦᱚᱸ ᱟᱹᱰᱤ ᱢᱩᱥᱠᱤᱞ ᱜᱮ ᱵᱩᱡᱷᱟᱹᱜᱼᱟ ᱟᱨ ᱠᱚ ᱵᱟᱝ ᱥᱩᱨ ᱨᱮ ᱵᱟᱝᱠᱚ ᱛᱟᱦᱮᱸ ᱞᱮᱱᱠᱷᱟᱱ ᱪᱮᱠᱟᱛᱮ ᱜᱟᱹᱰᱤᱦᱚᱢ ᱵᱮᱱᱟᱣ ᱫᱟᱲᱮᱭᱟᱜᱼᱟ ᱟᱨ ᱰᱟᱦᱟᱨ ᱠᱚ ᱡᱩᱫᱤ ᱩᱱᱟᱹᱜ ᱵᱷᱟᱹᱜᱮ ᱵᱟᱝ ᱛᱟᱦᱮᱱ ᱠᱷᱟᱱ ᱫᱚ ᱫᱚ ᱟᱹᱰᱤᱜᱮ ᱢᱩᱥᱠᱤᱞᱟ ᱪᱮᱫᱟᱜ ᱥᱮ ᱞᱟᱹᱜᱤᱫ ᱫᱚ ᱜᱟᱹᱰᱤ ᱟᱨ ᱦᱚᱨ ᱠᱚᱦᱚᱸ ᱟᱹᱰᱤ ᱱᱟᱯᱟᱭ ᱦᱩᱭ ᱫᱚᱨᱠᱟᱨ ᱵᱟᱝᱠᱷᱟᱱ ᱫᱚ ᱟᱹᱰᱤᱜᱮ ᱢᱩᱥᱠᱤᱞᱚᱜᱼᱟ